ᱟᱞᱮ ᱫᱚ ᱵᱟᱝ ᱪᱟᱹᱥᱤ ᱦᱚᱲ ᱚᱱᱟᱛᱮ ᱟᱞᱮ ᱫᱚ ᱢᱟᱱᱮ ᱰᱟᱝᱨᱤ ᱦᱚᱸ ᱰᱟᱝᱨᱤ ᱠᱚ ᱢᱮᱨᱚᱢ ᱠᱚ ᱥᱩᱠᱨᱤ ᱠᱚ ᱥᱤᱢ ᱠᱚ ᱥᱟᱺᱰᱤ ᱠᱚ ᱡᱚᱛᱚ ᱜᱮᱞᱮ ᱟᱹᱥᱩᱞ ᱠᱚᱣᱟ ᱟᱨ ᱩᱱᱠᱩ ᱴᱷᱮᱱ ᱰᱚᱠᱴᱚᱨ ᱠᱚᱦᱚᱸ ᱢᱮᱱᱟᱜ ᱠᱚᱣᱟ ᱡᱚᱛᱚ ᱞᱮᱠᱟᱱ ᱡᱚᱛᱚ ᱰᱟᱠᱴᱚᱨ ᱠᱚᱜᱮ ᱢᱮᱱᱟᱜ ᱠᱚᱣᱟ ᱚᱱᱟᱛᱮ ᱢᱤᱫ ᱴᱟᱭᱤᱢ ᱨᱮ ᱥᱤᱢ ᱦᱚᱸᱠᱚ ᱨᱩᱣᱟᱹᱜ ᱜᱮᱭᱟ ᱢᱤᱫ ᱴᱟᱭᱤᱢ ᱨᱮ ᱢᱮᱨᱚᱢ ᱦᱚᱸᱠᱚ ᱨᱩᱣᱟᱹᱜ ᱜᱮᱭᱟ ᱢᱤᱫ ᱴᱟᱹᱭᱤᱢᱨᱮ ᱰᱟᱝᱨᱤ ᱠᱚᱦᱚᱸ ᱨᱩᱣᱟᱹᱜ ᱜᱮᱭᱟ ᱢᱤᱫ ᱴᱟᱭᱤᱢ ᱨᱮ ᱥᱩᱠᱨᱤ ᱦᱚᱸᱠᱚ ᱨᱩᱣᱟᱹᱜ ᱜᱮᱭᱟ ᱢᱟᱱᱮ ᱡᱚᱛᱚ ᱠᱚ ᱟᱞᱟᱜᱽᱼᱟᱞᱟᱜᱽ ᱰᱚᱠᱴᱚᱨ ᱠᱚ ᱢᱮᱱᱟᱜ ᱠᱚᱛᱟᱵᱚᱱᱟ ᱟᱫᱚ ᱩᱱᱠᱩ ᱠᱚᱴᱷᱮᱱ ᱨᱟᱱ ᱦᱟᱛᱟᱣ ᱠᱟᱛᱮᱫ ᱴᱷᱤᱠ ᱜᱮ ᱢᱮᱱᱟᱜ ᱞᱮᱭᱟ ᱟᱞᱮᱫᱚ ᱪᱟᱥᱵᱟᱥ ᱡᱚᱦᱚᱜ ᱰᱟᱹᱝᱨᱤ ᱛᱮᱜᱮ ᱟᱞᱮ ᱫᱚᱞᱮ ᱥᱤᱭᱚᱜᱼᱟ ᱠᱟᱰᱟ ᱱᱟᱦᱮᱞ ᱞᱚᱥᱚᱫᱟ ᱡᱟᱦᱟᱱᱟᱜ ᱠᱚᱣᱟᱜ ᱨᱮᱫᱚ ᱢᱟᱱᱮ ᱰᱟᱹᱝᱨᱤ ᱛᱮᱜᱮ ᱟᱨ ᱡᱟᱦᱟᱸ ᱛᱤᱥ ᱠᱚ ᱥᱤᱢ ᱠᱚ ᱡᱟᱦᱟᱸ ᱞᱮᱠᱟ ᱟᱵᱚ ᱡᱟᱦᱮᱨ ᱠᱚᱨᱮ ᱪᱮᱫ ᱞᱮᱠᱟᱵᱚᱱ ᱵᱚᱸᱜᱟ ᱠᱚᱣᱟ ᱮᱨᱚᱜ ᱨᱮ ᱡᱟᱦᱟᱱᱟᱜ ᱨᱮ ᱢᱟᱱᱮ ᱱᱤᱛᱳᱜ ᱨᱮᱱ ᱥᱤᱢ ᱵᱩᱥᱟᱹᱜ ᱱᱟᱜ ᱢᱟᱱᱮ ᱵᱚᱱ ᱪᱮᱫ ᱞᱮᱠᱟᱵᱚᱱ ᱵᱚᱸᱜᱟ ᱠᱚᱣᱟ ᱚᱱᱠᱟᱜᱮ ᱚᱱᱟ ᱫᱤᱭᱮᱛᱮ ᱟᱞᱮ ᱩᱱᱠᱩ ᱦᱚᱸ ᱢᱮᱱᱟᱜ ᱠᱚᱜᱮᱭᱟ ᱟᱨ ᱢᱟᱨᱟᱝ ᱢᱤᱫ ᱤᱭᱟᱹ ᱵᱟᱹᱭ ᱢᱟᱱᱮ ᱠᱚ ᱜᱚᱡ ᱵᱟᱲᱟᱭᱮᱱ ᱛᱟᱞᱮᱭᱟ ᱡᱟᱦᱟᱸ ᱢᱤᱫᱴᱮᱡ ᱨᱩᱣᱟᱹ ᱦᱤᱡᱩᱜ ᱛᱟᱠᱚᱣᱟ ᱪᱮᱫ ᱞᱮᱠᱟ ᱠᱚ ᱜᱩᱡᱩᱜᱼᱟ ᱫᱚᱢᱮ ᱥᱮ ᱚᱱᱠᱟᱜᱮ ᱟᱨ ᱢᱮᱨᱚᱢ ᱠᱚᱦᱚᱸ ᱛᱟᱞᱮ ᱢᱮᱱᱟᱜ ᱵᱟᱲᱟ ᱠᱚᱜᱮᱭᱟ ᱩᱱᱠᱩ ᱫᱚ ᱰᱷᱮᱨ ᱨᱩᱣᱟᱹᱜ ᱵᱟᱠᱚ ᱵᱟᱠᱚ ᱜᱚᱡ ᱵᱟᱲᱟ ᱟᱠᱟᱱᱟ ᱚᱱᱠᱟ ᱜᱩᱯᱤ ᱦᱚᱪᱚᱜ ᱠᱚ ᱟᱹᱰᱤ ᱚᱱᱦᱮᱲᱟᱛᱮ ᱥᱮᱛᱟ ᱠᱚᱴᱷᱮᱱ ᱜᱮᱞᱮ ᱡᱚᱢ ᱵᱟᱲᱟ ᱦᱚᱪᱚ ᱟᱠᱟᱫ ᱠᱚᱣᱟ ᱟᱹᱰᱤᱜᱟᱱ ᱢᱮᱨᱚᱢ ᱞᱮ ᱚᱱᱠᱟ ᱛᱮᱜᱮ ᱢᱟᱱᱮ ᱠᱚ ᱜᱚᱡ ᱟᱠᱟᱱ ᱛᱟᱞᱮᱭᱟ ᱟᱨ ᱮᱭᱵᱟᱨ ᱰᱟᱹᱝᱨᱤ ᱠᱤ ᱰᱟᱝᱨᱤ ᱫᱚ ᱵᱷᱟᱭ ᱵᱮᱥᱜᱮ ᱢᱮᱱᱟᱜ ᱠᱤᱱᱟᱹ ᱥᱚᱢᱚᱭ ᱨᱮ ᱡᱚᱢ ᱧᱩ ᱟᱹᱰᱤ ᱪᱮᱦᱨᱟ ᱱᱟᱯᱟᱭ ᱜᱮ ᱪᱮᱦᱨᱟᱜᱮ ᱜᱩᱯᱤ ᱠᱚ ᱦᱚᱲ ᱦᱚᱸ ᱛᱟᱞᱮ ᱟᱞᱮ ᱚᱲᱟᱜ ᱨᱮ ᱢᱮᱱᱟᱜ ᱠᱚᱜᱮᱭᱟ ᱟᱹᱰᱤ ᱥᱟᱸᱜᱮ ᱰᱟᱝᱨᱤ ᱠᱚ ᱢᱮᱱᱟᱜ ᱠᱚᱣᱟ ᱛᱟᱭᱜᱮ ᱟᱞᱮ ᱫᱚ ᱰᱟᱹᱝᱨᱤ ᱛᱮᱜᱮ ᱡᱚᱛᱚᱣᱟᱜ ᱪᱟᱥᱵᱟᱥ ᱞᱮ ᱨᱟᱠᱟᱵᱮᱜᱼᱟ ᱟᱨ ᱰᱟᱝᱨᱤ ᱛᱮᱜᱮ ᱟᱞᱮ ᱡᱚᱛᱚᱣᱟᱜ ᱪᱟᱥᱵᱟᱥ ᱰᱟᱹᱝᱨᱤ ᱛᱮᱜᱮ ᱥᱤᱭᱳᱜ ᱞᱚᱥᱚᱫ ᱠᱟᱲᱦᱟᱱ ᱟᱬᱜᱚᱢ ᱡᱟᱦᱟᱱᱟᱜ ᱟᱵᱚᱣᱟᱜ ᱢᱮᱱᱟᱜᱼᱟ ᱱᱟᱜ ᱡᱮ ᱚᱱᱟ ᱠᱚ ᱡᱚᱛᱚ ᱟᱞᱮ ᱫᱚ ᱰᱟᱝᱨᱤ ᱛᱮᱜᱮ ᱟᱨ ᱢᱮᱨᱚᱢ ᱠᱚᱦᱚᱸ ᱡᱟᱦᱟᱱᱟᱜ ᱤᱭᱟᱹ ᱠᱚᱨᱮ ᱫᱚ ᱟᱞᱮ ᱠᱟᱹᱥᱤ ᱠᱚᱞᱮ ᱟᱹᱥᱩᱞᱟᱠᱟᱫ ᱠᱚᱣᱟ ᱡᱟᱦᱟᱱᱟᱜ ᱚᱥᱩᱵᱤᱫᱷᱟ ᱨᱩᱣᱟᱹᱜ ᱦᱟᱹᱥᱩ ᱠᱚᱨᱮ ᱵᱷᱟᱹᱭ ᱟᱞᱮ ᱫᱚ ᱩᱱᱠᱩ ᱛᱮᱜᱮ ᱟᱞᱮ ᱢᱟᱱᱮ ᱚᱲᱟᱜ ᱦᱚᱲ ᱫᱚ ᱠᱟᱢᱟᱣ ᱫᱚ ᱛᱟᱞᱮ ᱱᱤᱭᱟᱹ ᱠᱚᱜᱮ ᱟᱞᱮ ᱫᱚ ᱩᱱᱠᱩᱜᱮ ᱛᱟᱞᱮ ᱠᱟᱢᱟᱣ ᱡᱟᱦᱟᱱᱟᱜ ᱵᱟᱦᱨᱮ ᱠᱚᱨᱮᱫᱚ ᱩᱱᱟᱹᱜ ᱫᱚ ᱱᱚᱠᱨᱤᱼᱪᱟᱠᱨᱤ ᱫᱚ ᱵᱟᱹᱱᱩᱜᱼᱟ ᱱᱩᱠᱩ ᱠᱚᱜᱮ ᱟᱞᱮ ᱫᱚᱞᱮ ᱟᱹᱠᱷᱨᱤᱧ ᱠᱚᱛᱮᱞᱮ ᱟᱨ ᱡᱟᱦᱟᱱᱟᱜ ᱤᱭᱟᱹ ᱨᱩᱣᱟᱹᱜ ᱦᱟᱹᱥᱩ ᱠᱚᱨᱮ ᱵᱟᱯᱞᱟᱼᱵᱮᱦᱟ ᱡᱚᱛᱚ ᱡᱟᱦᱟᱱᱟᱜ ᱠᱚ ᱟᱵᱚᱣᱟᱜ ᱦᱩᱭᱩᱜᱼᱟ ᱡᱟᱦᱟᱱᱟᱜ ᱠᱚ ᱵᱟᱲᱟ ᱜᱚᱫᱚᱜ ᱜᱮᱭᱟ ᱩᱱᱠᱩ ᱠᱚᱜᱮ ᱟᱹᱠᱷᱨᱤᱧ ᱠᱟᱛᱮᱫ ᱦᱩᱭᱩᱜᱼᱟ ᱟᱹᱰᱤ ᱥᱟᱸᱜᱮᱞᱮ ᱟᱹᱥᱩᱞ ᱟᱠᱟᱫ ᱠᱚᱣᱟ ᱥᱤᱢ ᱥᱩᱠᱨᱤ ᱢᱮᱱᱟᱜ ᱠᱚᱣᱟ ᱢᱮᱨᱚᱢ ᱢᱮᱱᱟᱜ ᱠᱚᱣᱟ ᱵᱷᱤᱰᱤ ᱢᱮᱱᱟᱜ ᱠᱚᱣᱟ ᱟᱨ ᱰᱟᱝᱨᱤ ᱢᱮᱱᱟᱜ ᱠᱚᱣᱟ ᱠᱟᱰᱟ ᱠᱚᱦᱚᱸ ᱠᱚ ᱛᱟᱦᱮᱸᱠᱟᱱ ᱜᱮᱭᱟ ᱛᱚ ᱟᱞᱮᱫᱚ ᱟᱫᱚ ᱩᱱᱠᱩ ᱫᱚᱞᱮ ᱟᱹᱠᱷᱨᱤᱧ ᱟᱠᱟᱫ ᱠᱚᱣᱟ